ᱦᱮᱸ ᱡᱚᱦᱟᱨ ᱜᱮ ᱚᱠᱟ ᱠᱷᱚᱱ ᱵᱤᱱ ᱢᱮᱱᱮᱜᱼᱟ

ᱟᱪᱪᱷᱟ ᱟᱪᱪᱷᱟ ᱱᱚᱣᱟ ᱳᱰᱤᱥᱟ ᱞᱟᱜᱟᱣ ᱠᱟᱱᱟ ᱪᱮᱫ ᱞᱮᱠᱟ ᱠᱷᱚᱵᱚᱨ ᱠᱚ ᱢᱟᱥᱮ ᱟᱪᱪᱷᱟ ᱚᱞᱚᱜ ᱯᱟᱲᱦᱟᱣᱢᱟ ᱳᱰᱤᱥᱟ ᱠᱟᱱᱟ ᱱᱚᱣᱟᱢᱟ ᱳᱰᱤᱥᱟ ᱚᱝᱜᱚᱱᱚᱣᱟᱲᱤ ᱟᱵᱚᱛᱮ ᱚᱞ ᱯᱟᱲᱦᱟᱣ ᱦᱚᱸ ᱪᱟᱹᱞᱩ ᱟᱠᱟᱱᱟ ᱟᱫᱚ ᱡᱚᱛᱚ ᱥᱠᱩᱞ ᱨᱮᱫᱚ ᱵᱟᱝ ᱟ ᱳᱰᱤᱥᱟ ᱨᱮᱫᱚ ᱟᱫᱚᱢ ᱟᱫᱚ ᱥᱠᱩᱞ ᱨᱮ ᱡᱟᱦᱟᱸ ᱠᱚᱨᱮᱜ ᱟᱵᱚ ᱠᱷᱮᱨᱚᱣᱟ ᱠᱚ ᱱᱟᱦᱟᱜ ᱵᱚᱱ ᱢᱮᱱᱟᱜ ᱵᱚᱱᱟ ᱥᱟᱸᱜᱮ ᱫᱷᱟᱨᱟ ᱚᱱᱟ ᱠᱚᱨᱮᱱᱟᱜ ᱤᱛᱩᱱ ᱟᱥᱲᱟ ᱡᱟᱦᱟᱸ ᱢᱮᱱᱟᱜᱼᱟ ᱚᱱᱟ ᱠᱚᱨᱮ ᱟᱵᱚ ᱚᱞ ᱪᱤᱠᱤᱛᱮ ᱚᱞᱚᱜ ᱯᱟᱲᱦᱟᱣ ᱦᱩᱭᱩᱜ ᱠᱟᱱ ᱜᱮᱭᱟ ᱚᱵᱚᱭᱥᱚ ᱥᱚᱨᱠᱟᱨ ᱯᱟᱥᱴᱟ ᱠᱷᱚᱱᱟᱜ ᱢᱟᱥᱴᱟᱨ ᱠᱚᱠᱚ ᱵᱷᱮᱡᱟ ᱵᱟᱲᱟ ᱠᱟᱫ ᱠᱚᱣᱟ ᱟᱵᱚ ᱞᱟᱹᱜᱤᱫ ᱚᱞᱚᱜ ᱯᱟᱲᱦᱟᱣ ᱞᱟᱹᱜᱤᱫ ᱫᱚ ᱜᱚᱨᱢᱮᱱᱴᱢᱟ ᱡᱚᱛᱚ ᱞᱮᱠᱟᱱᱟᱜ ᱜᱮ ᱥᱩᱵᱤᱫᱟᱭ ᱮᱢᱚᱜ ᱠᱟᱱᱟ ᱦᱟᱜ ᱟᱨ ᱚᱱᱠᱟᱜᱮ ᱟᱫᱚᱢ ᱠᱚ ᱚᱞᱚᱜ ᱯᱟᱲᱦᱟᱣ ᱠᱟᱛᱮᱫ ᱱᱚᱰᱮ ᱠᱷᱚᱱ ᱚᱰᱳᱠ ᱵᱟᱲᱟ ᱠᱟᱛᱮᱱ ᱠᱚᱞᱮᱡᱽ ᱞᱮᱵᱷᱮᱞ ᱠᱚᱨᱮ ᱦᱚᱸ ᱠᱚ ᱯᱟᱲᱦᱟᱣ ᱠᱟᱱᱟ ᱟᱫᱚ ᱠᱚᱞᱮᱡᱽ ᱠᱚᱨᱮ ᱦᱟᱜ ᱟᱵᱚ ᱚᱞ ᱪᱤᱠᱤ ᱫᱚ ᱵᱟᱭ ᱪᱟᱹᱞᱩ ᱟᱠᱟᱱᱟ ᱱᱚᱛᱮ ᱫᱚ ᱵᱟᱭ ᱪᱟᱹᱞᱩ ᱠᱟᱠᱟ ᱚᱱᱟ ᱵᱮᱝᱜᱚᱞ ᱠᱚᱨᱮᱜ ᱟᱯᱮ ᱠᱚᱨᱮ ᱫᱚ ᱟᱪᱪᱷᱟ ᱟᱪᱪᱷᱟ ᱱᱚᱰᱮ ᱚᱱᱟ ᱠᱚᱞᱮᱡᱽ ᱞᱮᱵᱷᱮᱞ ᱨᱮᱫᱚ ᱵᱟᱹᱪᱩᱜᱼᱟ ᱠᱷᱟᱹᱞᱤ ᱱᱚᱣᱟ ᱯᱨᱟᱭᱢᱟᱹᱨᱤ ᱤᱥᱛᱚᱨ ᱨᱮ ᱢᱮᱱᱟᱜ ᱧᱚᱜᱼᱟ ᱪᱟᱹᱞᱩᱣ ᱟᱠᱟᱱᱟ ᱚᱱᱟ ᱠᱚᱨᱮ ᱚᱸ ᱡᱚᱛᱚ ᱥᱠᱩᱞ ᱠᱚᱦᱚᱸ ᱚᱱᱠᱟ ᱫᱚ ᱵᱟᱝᱼᱟ ᱟᱫᱚ ᱥᱠᱩᱞ ᱨᱮᱫᱚ ᱢᱮᱱᱟᱜᱼᱟ ᱥᱟᱱᱛᱟᱲ ᱢᱟᱥᱴᱟᱨ ᱦᱚᱸ ᱥᱟᱱᱛᱟᱲ ᱢᱟᱥᱴᱟᱨ ᱦᱚᱸ ᱢᱮᱱᱟᱭᱟ ᱜᱤᱫᱽᱨᱟᱹ ᱠᱚ ᱦᱚᱸ ᱥᱟᱱᱛᱟᱲ ᱛᱮ ᱦᱚᱸ ᱟᱨ ᱢᱟᱱᱮ ᱡᱚᱛᱚ ᱦᱚᱲ ᱩᱰᱤᱭᱟᱹ ᱥᱟᱞᱟᱜ ᱢᱮᱥᱟ ᱠᱟᱛᱮᱫ ᱚᱱᱟ ᱢᱤᱫᱴᱤᱡ ᱯᱤᱨᱭᱳᱰ ᱠᱚ ᱦᱟᱹᱴᱤᱧ ᱠᱟᱜᱼᱟ ᱚᱱᱟ ᱯᱤᱨᱭᱳᱰ ᱨᱮᱠᱚ ᱯᱟᱲᱦᱟᱣᱮᱫ ᱠᱚᱣᱟ ᱟᱵᱚᱣᱟᱜ ᱢᱤᱫᱴᱤᱡ ᱦᱳᱭ ᱚᱯᱥᱚᱱᱟᱞ ᱥᱟᱵᱽᱡᱮᱠᱴ ᱢᱤᱫ ᱵᱟᱨ ᱜᱤᱫᱽᱨᱟᱹ ᱢᱟ ᱟᱛᱳ ᱨᱮ ᱦᱚᱸ ᱡᱚᱛᱚ ᱜᱮ ᱚᱲᱟᱜ ᱯᱤᱪᱷᱩ ᱢᱮᱱᱟᱜ ᱠᱚᱣᱟ ᱪᱷᱚ ᱵᱚᱨᱥᱚ ᱠᱷᱚᱱ ᱪᱮᱛᱟᱱ ᱠᱚ ᱮᱦᱚᱵ ᱠᱷᱚᱱ ᱜᱮ ᱩᱱᱠᱩ ᱫᱚᱠᱚ ᱪᱟᱞᱟᱜ ᱠᱟᱱᱟ ᱚᱱᱠᱟᱛᱮ ᱢᱚᱬᱮ ᱤᱭᱟᱹ ᱫᱷᱟᱹᱨᱤᱡ ᱢᱮᱱᱟᱜᱼᱟ ᱡᱟᱦᱟᱸ ᱜᱮ ᱯᱟᱸᱪ ᱠᱤᱞᱳ ᱢᱤᱴᱟᱨ ᱟᱛᱳ ᱨᱮ ᱟᱵᱚ ᱫᱚ ᱦᱟᱜ ᱚᱱᱠᱟ ᱫᱚ ᱟᱛᱳᱨᱮ ᱫᱚ ᱱᱟᱦᱟᱜ ᱡᱚᱛᱚ ᱞᱮᱠᱟᱜᱮ ᱥᱤᱠᱷᱱᱟᱹᱛ ᱢᱮᱱᱟᱜ ᱠᱚᱣᱟ ᱦᱟᱜ ᱱᱤᱛᱳᱜ ᱫᱚ ᱜᱤᱫᱽᱨᱟᱹ ᱫᱚ ᱚᱱᱠᱟ ᱡᱟᱦᱟᱸ ᱜᱮ ᱱᱚᱝᱠᱟ ᱪᱮᱬᱮ ᱴᱩᱴᱤ ᱥᱮᱸᱫᱽᱨᱟ ᱞᱮᱠᱟᱱ ᱜᱤᱫᱽᱨᱟᱹ ᱫᱚ ᱦᱟᱜ ᱵᱟᱹᱱᱩᱜ ᱠᱚᱣᱟ ᱡᱚᱛᱚ ᱜᱮ ᱦᱟᱜ ᱥᱠᱩᱞ ᱤᱛᱩᱱ ᱟᱥᱲᱟ ᱠᱚ ᱪᱟᱞᱟᱜ ᱠᱟᱱᱟ ᱟᱨ ᱚᱸᱰᱮ ᱜᱮ ᱥᱤᱠᱷᱱᱟᱹᱛ ᱠᱚ ᱦᱟᱛᱟᱣᱮᱫ ᱠᱟᱛᱮᱫ ᱚᱱᱠᱟ ᱢᱟᱲᱟᱝ ᱥᱮᱫ ᱦᱚᱨ ᱵᱚᱱ ᱞᱟᱦᱟ ᱤᱫᱤᱭᱮᱜᱼᱟ ᱚᱞᱚᱜ ᱯᱟᱲᱦᱟᱣ ᱨᱮ ᱥᱤᱠᱷᱱᱟᱹᱛ ᱨᱮ ᱡᱮᱢᱚᱱ ᱥᱚᱨᱠᱟᱨ ᱟᱵ ᱦᱚᱸ ᱦᱚᱸᱭ ᱧᱮᱞ ᱧᱟᱢ ᱵᱚᱱᱢᱟ ᱚᱱᱟ ᱦᱤᱥᱟᱹᱵ ᱥᱩᱵᱤᱫᱟ ᱫᱚ ᱡᱚᱛᱚ ᱨᱚᱠᱚᱢᱟᱜ ᱜᱮ ᱢᱮᱱᱟᱜᱼᱟ ᱟᱨ ᱱᱤᱛᱚᱜᱢᱟ ᱵᱩᱲᱦᱤ ᱠᱚᱦᱚᱸ ᱥᱚᱨᱠᱟᱜᱮ ᱡᱳᱜᱟᱣ ᱟᱠᱚ ᱠᱟᱱᱟᱭ ᱠᱷᱟᱹᱞᱤ ᱚᱱᱟ ᱵᱚᱭ ᱚᱱᱟ ᱥᱟᱶᱛᱮ ᱵᱩᱲᱦᱤ ᱠᱚ ᱫᱚᱛᱚᱠ ᱯᱮᱱᱴ ᱡᱚᱛᱚᱣᱟᱜ ᱜᱮ ᱥᱩᱵᱤᱫᱟᱭ ᱮᱢᱟᱣ ᱟᱠᱚ ᱠᱟᱱᱟ ᱱᱚᱰᱮ ᱳᱰᱤᱥᱟ ᱨᱮᱫᱚ ᱢᱟᱱᱮ ᱠᱷᱟᱹᱞᱤ ᱜᱤᱫᱽᱨᱟᱹ ᱚᱲᱟᱜ ᱠᱷᱚᱱ ᱠᱷᱟᱹᱞᱤ ᱥᱟᱡᱟᱣ ᱥᱟᱯᱲᱟᱣ ᱠᱟᱛᱮᱫ ᱟᱭᱳ ᱵᱟᱵᱟ ᱥᱠᱩᱞ ᱛᱮ ᱥᱮᱴᱮᱨᱚᱜ ᱞᱟᱹᱜᱤᱫ ᱜᱤᱫᱽᱨᱟᱹ ᱫᱚᱨᱠᱟᱨ ᱟᱨ ᱚᱱᱠᱟᱜᱮ ᱱᱟᱦᱟᱜ ᱱᱚᱰᱮ ᱵᱟᱝᱼᱟ ᱳᱰᱤᱥᱟ ᱨᱮ ᱪᱟᱹᱞᱩ ᱟᱠᱟᱱᱟ ᱟᱵᱚᱣᱟᱜ ᱤᱭᱟᱹ ᱦᱚᱸ ᱚᱞᱚᱜ ᱯᱟᱲᱦᱟᱣ ᱦᱚᱸ ᱟᱵᱚᱣᱟᱜ ᱚᱞ ᱪᱤᱠᱤ ᱛᱮᱜᱮ ᱪᱟᱹᱞᱩ ᱟᱠᱟᱱᱟ ᱦᱳᱭ ᱟᱨ ᱚᱱᱠᱟᱜᱮ ᱪᱮᱫ ᱚᱥᱩᱵᱤᱫᱟ ᱠᱚ ᱢᱮᱱᱟᱜ ᱠᱷᱟᱱ ᱚᱱᱟ ᱠᱚ ᱞᱟᱹᱭ ᱵᱤᱱ ᱦᱳᱭ ᱴᱷᱤᱠ ᱜᱮᱟ ᱛᱚᱵᱮ ᱚᱱᱟ ᱚᱞᱚᱜ ᱯᱟᱲᱦᱟᱜ ᱫᱚ ᱴᱷᱤᱠ ᱜᱮᱭᱟ ᱡᱚᱦᱟᱨ ᱡᱚᱦᱟᱨ ᱦᱳᱭᱢᱟ ᱛᱚᱵᱮ ᱦᱮᱸ